ᱡᱚᱦᱟᱨ ᱜᱮ ᱪᱮᱫ ᱞᱮᱠᱟ ᱢᱮᱱᱟᱜ ᱯᱮᱭᱟ ᱟᱯᱮ ᱫᱚ ᱟᱹᱰᱤ ᱵᱷᱟᱜᱮ ᱵᱷᱟᱜᱮᱱ ᱦᱚᱲ ᱡᱮ ᱟᱞᱮᱫᱚ ᱨᱮᱸᱜᱮᱡ ᱱᱟᱪᱟᱨ ᱦᱚᱲ ᱡᱮ ᱪᱟᱹᱠᱨᱤ ᱮᱢᱟᱱ ᱛᱮ ᱵᱟᱝ ᱠᱚ ᱧᱟᱢ ᱟᱠᱟᱱ ᱛᱮ ᱚᱱᱟ ᱠᱷᱟᱹᱛᱤᱨ ᱟᱞᱮ ᱥᱮᱫ ᱫᱚ ᱮᱠᱮᱱ ᱜᱮ ᱵᱟᱝ ᱯᱟᱲᱦᱟᱜ ᱦᱚᱲᱜᱮ ᱢᱮᱱᱟᱜ ᱠᱚᱣᱟ ᱛᱚ ᱟᱯᱮ ᱡᱟᱦᱟᱸ ᱫᱚ ᱢᱟᱞᱫᱟ ᱢᱟᱞᱫᱟ ᱴᱟᱣᱩᱱ ᱦᱚᱲᱜᱮ ᱟᱯᱮᱜᱮ ᱟᱯᱮᱜᱮ ᱪᱟᱹᱠᱨᱤ ᱯᱮ ᱧᱟᱢ ᱮᱢᱟᱱ ᱠᱟᱜᱼᱟ ᱛᱚ ᱟᱞᱮ ᱦᱚᱸᱞᱮ ᱢᱮᱱ ᱦᱚᱪᱚᱭᱮᱫᱟ ᱡᱮ ᱟᱞᱮ ᱛᱚᱨᱚᱯᱷ ᱠᱷᱚᱡ ᱡᱮ ᱤᱧ ᱦᱚᱸ ᱢᱤᱫᱴᱟᱝ ᱠᱷᱚᱡ ᱢᱟᱱᱮ ᱚᱣᱟᱱ ᱠᱷᱚᱡ ᱢᱟᱫᱽᱫᱷᱚᱢᱤᱠ ᱫᱷᱟᱹᱨᱤᱡ ᱤᱧ ᱯᱟᱲᱦᱟᱣ ᱠᱟᱜᱼᱟ ᱛᱚ ᱠᱚᱱᱱᱟᱥᱨᱤ ᱯᱚᱭᱥᱟ ᱫᱚᱧ ᱧᱟᱢ ᱠᱟᱫᱮᱭᱟ ᱛᱚ ᱫᱤᱫᱤ ᱫᱤᱫᱤ ᱤᱧ ᱫᱤᱫᱤ ᱢᱮᱱᱟᱭᱟ ᱢᱮᱱᱠᱷᱟᱱ ᱪᱟᱹᱠᱨᱤ ᱮᱢᱟᱱ ᱫᱚ ᱵᱟᱝᱜᱮ ᱧᱟᱢ ᱠᱟᱫᱟ ᱛᱚ ᱩᱱᱤ ᱢᱟᱲᱟᱝ ᱪᱟᱹᱠᱨᱤ ᱧᱟᱢ ᱞᱮᱠᱷᱟᱱ ᱛᱚ ᱚᱲᱟᱜ ᱨᱮᱱ ᱡᱚᱛᱚ ᱦᱚᱲ ᱠᱚ ᱵᱮᱥᱴᱷᱤᱠ ᱜᱮᱠᱚ ᱵᱩᱡᱷᱟᱹᱣ ᱠᱮᱭᱟ ᱛᱚ ᱟᱨ ᱟᱨ ᱪᱮᱫ ᱛᱮᱦᱚᱸ ᱵᱟᱝᱼᱟ ᱚᱱᱟ ᱠᱚᱜᱮ ᱟᱨ